ᱱᱤᱨᱟᱹᱭ ᱞᱮᱠᱟ ᱛᱮᱫᱚ ᱪᱮᱫ ᱱᱤᱨᱟᱹᱭ ᱞᱮᱠᱟ ᱛᱮᱫᱚ ᱵᱟᱝ ᱮᱠ ᱫᱚᱢ ᱛᱮᱜᱮ ᱵᱚᱱ ᱫᱷᱚᱨᱚᱢ ᱞᱟᱹᱭ ᱞᱮᱠᱷᱟᱱ ᱫᱚ ᱪᱮᱠᱟᱛᱮ ᱦᱩᱭᱩᱜᱼᱟ ᱪᱮᱫᱟᱜ ᱥᱮ ᱡᱚᱛᱚ ᱦᱚᱲ ᱴᱷᱮᱱ ᱟᱭᱢᱟ ᱦᱚᱲ ᱴᱷᱮᱱ ᱟᱠᱚᱣᱟᱜ ᱡᱟᱦᱟᱸ ᱫᱷᱚᱨᱚᱢ ᱠᱟᱱᱟ ᱜᱳᱴᱟ ᱟᱭᱟᱜ ᱫᱷᱚᱨᱚᱢ ᱟᱡ ᱴᱷᱮᱡ ᱜᱮ ᱥᱚᱨᱮᱥ ᱫᱷᱚᱨᱚᱢ ᱱᱤᱡᱮᱨᱟᱜ ᱫᱷᱚᱨᱚᱢ ᱱᱤᱡᱮ ᱛᱮᱜᱮ ᱥᱚᱨᱮᱥ ᱢᱮ ᱢᱮᱱᱛᱮ ᱢᱮᱱᱚᱜᱼᱟ ᱟᱨ ᱱᱤᱨᱟᱹᱭ ᱨᱮᱭᱟᱜ ᱠᱟᱛᱷᱟ ᱫᱚ ᱵᱟᱝ ᱮᱠᱫᱚᱢ ᱛᱮᱜᱮ ᱵᱟᱝ ᱟᱨ ᱮᱴᱟᱜ ᱫᱷᱚᱨᱚᱢ ᱴᱷᱮᱱ ᱠᱷᱚᱱ ᱫᱚ ᱥᱮᱬᱟ ᱞᱮᱠᱟ ᱛᱮᱫᱚ ᱥᱮᱬᱟᱣ ᱠᱟᱱᱟ ᱮᱴᱟᱜ ᱫᱷᱚᱨᱚᱢ ᱨᱮᱱᱟᱜ ᱵᱷᱟᱥᱟ ᱡᱟᱦᱟᱸ ᱨᱚᱲ ᱢᱮᱱᱟᱜᱼᱟ ᱚᱱᱟ ᱚᱞ ᱯᱟᱲᱦᱟᱣ ᱚᱱᱟᱜᱮ ᱟᱨ ᱯᱚᱨᱚᱵᱽ ᱯᱟᱨᱟᱣ ᱯᱟᱞᱟᱣ ᱞᱮᱠᱟ ᱛᱮᱫᱚ ᱯᱚᱨᱚᱵᱽ ᱯᱟᱞᱟᱣ ᱞᱮᱠᱟ ᱛᱮᱫᱚ ᱯᱟᱞᱟᱣ ᱞᱮᱠᱟ ᱛᱮᱫᱚ ᱫᱤᱣᱟᱞᱤ ᱚᱱᱟᱜᱮ ᱯᱟᱞᱟᱣ ᱞᱮᱠᱟ ᱛᱮᱫᱚ ᱯᱟᱞᱟᱣ ᱟᱵᱚ